ᱵᱤᱨ ᱪᱮᱬᱮ ᱥᱟᱞᱟᱜ ᱠᱟᱥᱞᱚ ᱠᱟᱛᱮ ᱥᱩᱨ ᱥᱩᱯᱩᱨ ᱧᱮᱞ ᱦᱩᱭ ᱟᱠᱟᱱᱟ ᱢᱟᱨᱟᱫ ᱪᱮᱬᱮ ᱯᱤᱭᱳ ᱪᱮᱬᱮ ᱢᱤᱨᱩ ᱪᱮᱬᱮ ᱱᱩᱠᱩ ᱠᱚ ᱥᱟᱶ ᱧᱮᱞ ᱦᱩᱭ ᱟᱠᱟᱱᱟ ᱱᱩᱠᱩ ᱠᱚ ᱧᱮᱞ ᱦᱩᱭ ᱟᱠᱟᱱᱟ ᱱᱩᱠᱩ ᱠᱚᱫᱚ ᱱᱮᱛᱟᱨ ᱫᱚ ᱵᱤᱥᱤ ᱫᱚ ᱵᱟᱠᱚ ᱧᱮᱞᱚᱜ ᱠᱟᱱ ᱜᱮᱭᱟ ᱠᱟᱺᱦᱩ ᱠᱚ ᱡᱮᱢᱚᱱ ᱱᱮᱛᱟᱨ ᱫᱚ ᱵᱟᱹᱱᱩᱜ ᱞᱮᱠᱟ ᱜᱮ ᱪᱮᱫᱟᱜ ᱥᱮ ᱯᱚᱨᱤᱵᱮᱥ ᱫᱩᱥᱚᱱ ᱠᱷᱟᱹᱛᱤᱨ ᱱᱩᱠᱩ ᱦᱚᱸᱠᱚ ᱟᱫᱚᱜ ᱠᱟᱱᱟ ᱢᱟᱨᱟᱫ ᱪᱮᱬᱮ ᱠᱚᱦᱚᱸ ᱱᱮᱛᱟᱨ ᱫᱚ ᱚᱱᱠᱟ ᱞᱮᱠᱟ ᱫᱚ ᱵᱟᱹᱱᱩᱜ ᱠᱚᱜᱮᱭᱟ ᱱᱮᱛᱟᱨ ᱫᱚ ᱚᱱᱠᱟ ᱞᱮᱠᱟ ᱯᱚᱨᱤᱵᱮᱥ ᱠᱚ ᱵᱷᱟᱜᱮ ᱴᱷᱤᱠ ᱵᱟᱹᱱᱩᱜᱼᱟ ᱱᱤᱭᱟᱹ ᱱᱚᱝᱨᱟ ᱡᱟᱵᱚᱛᱤᱭᱚ ᱠᱚ ᱱᱚᱝᱨᱟ ᱯᱚᱨᱤᱵᱮᱥ ᱱᱚᱥᱴᱚᱜ ᱠᱟᱱᱟ ᱚᱱᱟ ᱠᱷᱟᱹᱛᱤᱨ ᱪᱮᱬᱮ ᱪᱩᱯᱲᱤ ᱠᱚ ᱡᱚᱛᱚ ᱠᱚ ᱟᱫ ᱪᱟᱵᱟᱜ ᱠᱟᱱᱟ